ᱤᱧ ᱦᱚᱛᱮᱛᱮ ᱛᱚ ᱵᱮᱵᱚᱦᱟᱨ ᱮᱯᱥ ᱦᱚᱣᱟᱴᱥᱮᱯ ᱠᱟᱱᱟ ᱦᱚᱣᱟᱴᱥᱮᱯ ᱨᱮ ᱨᱮᱫᱚ ᱡᱟᱦᱟᱸ ᱛᱤᱱᱟᱹᱜ ᱜᱮ ᱜᱟᱛᱮ ᱠᱚ ᱢᱮᱱᱟᱜ ᱠᱚᱣᱟ ᱟᱨ ᱜᱩᱨᱩᱯ ᱨᱮ ᱢᱮᱱᱟᱜ ᱠᱚᱣᱟ ᱡᱟᱦᱟᱸ ᱛᱤᱱᱟᱹᱜ ᱜᱮ ᱟᱨ ᱜᱟᱛᱮ ᱠᱚ ᱩᱱᱠᱩ ᱥᱟᱶ ᱜᱟᱯᱟᱞᱢᱟᱨᱟᱣ ᱥᱮ ᱡᱟᱦᱟᱱᱟᱜ ᱯᱟᱲᱦᱟᱣ ᱠᱚ ᱞᱟᱹᱜᱤᱫ ᱜᱮ ᱜᱟᱯᱟᱞᱢᱟᱨᱟᱣ ᱠᱟᱛᱮᱫ ᱥᱮ ᱡᱟᱦᱟᱱᱟᱜ ᱯᱷᱳᱴᱳ ᱠᱟᱛᱮᱫ ᱵᱮᱱᱟᱣ ᱠᱟᱛᱮᱫ ᱟᱵᱚ ᱵᱚᱱ ᱥᱮᱪᱮᱫ ᱫᱟᱲᱮᱭᱟᱜᱼᱟ ᱟᱨ ᱚᱱᱟ ᱠᱚ ᱥᱟᱶᱛᱮ ᱟᱵᱚ ᱠᱟᱛᱷᱟ ᱦᱚᱸᱵᱚᱱ ᱠᱟᱛᱷᱟᱜᱼᱟ ᱵᱩᱜᱤ ᱵᱟᱹᱲᱤᱡ ᱠᱟᱛᱷᱟ ᱥᱮ ᱟᱨ ᱡᱟᱦᱟᱱᱟᱜ ᱤᱭᱟᱹ ᱚᱱᱞᱟᱭᱤᱱ ᱛᱮᱵᱚᱱ ᱠᱟᱛᱷᱟᱜᱼᱟ ᱟᱨ ᱯᱷᱮᱥ ᱴᱩ ᱯᱷᱮᱥ ᱵᱚᱱ ᱧᱮᱯᱮᱞ ᱠᱟᱛᱮᱫ ᱵᱚᱱ ᱠᱟᱛᱷᱟᱜᱼᱟ ᱡᱟᱦᱟᱸ ᱫᱚ ᱵᱷᱤᱰᱭᱳ ᱠᱚᱞ ᱵᱚᱱ ᱢᱮᱱᱮᱫᱼᱟ ᱚᱱᱟ ᱞᱟᱹᱜᱤᱫ ᱛᱮ ᱤᱧ ᱫᱚ ᱦᱳᱣᱟᱴᱥᱮᱯ ᱵᱮᱵᱚᱦᱟᱨ ᱦᱚᱛᱮᱛᱮ ᱟᱹᱰᱤᱵᱮᱥ ᱤᱧ ᱟᱹᱭᱠᱟᱹᱣᱟ ᱟᱨᱦᱚᱸ ᱢᱮᱱᱟᱜᱼᱟ ᱤᱭᱩᱴᱩᱵ ᱪᱮᱱᱮᱞ ᱚᱱᱟ ᱫᱚ ᱥᱳᱥᱟᱞ ᱢᱤᱰᱤᱭᱟ ᱠᱟᱱᱟ ᱚᱱᱟ ᱨᱮᱫᱚ ᱡᱟᱦᱟᱸᱭᱜᱮ ᱡᱟᱦᱟᱱᱟᱜ ᱮ ᱰᱟᱞᱟᱣᱟ ᱵᱮᱥᱟᱜ ᱵᱟᱹᱲᱤᱡᱟᱜ ᱡᱚᱛᱚᱜᱮ ᱛᱟᱦᱮᱱᱟ ᱚᱱᱟ ᱢᱚᱫᱽᱫᱷᱮᱨᱮ ᱟᱵᱚᱫᱚ ᱵᱮᱥᱟᱜ ᱠᱚᱵᱚᱱ ᱵᱮᱵᱚᱦᱟᱨᱟ ᱟᱨ ᱚᱱᱟ ᱠᱚ ᱧᱮᱞᱛᱮ ᱟᱵᱚ ᱵᱚᱱ ᱪᱮᱫᱚᱜᱼᱟ ᱟᱨ ᱚᱱᱟ ᱠᱚᱵᱚᱱ ᱵᱮᱵᱷᱟᱨᱟ ᱟᱵᱚ ᱦᱚᱸ ᱟᱨ ᱦᱳᱣᱟᱴᱥᱮᱯ ᱤᱥᱴᱟᱜᱨᱢ ᱟᱹᱰᱤᱜᱟᱱ ᱢᱮᱱᱟᱜᱼᱟ ᱱᱚᱣᱟ ᱱᱚᱣᱟ ᱠᱚᱫᱚ ᱡᱚᱛᱚ ᱯᱟᱲᱦᱟᱣ ᱠᱚ ᱞᱟᱹᱜᱤᱫ ᱥᱮ ᱱᱚᱣᱟ ᱠᱚ ᱢᱚᱱᱚᱨᱚᱧᱡᱚᱱ ᱞᱟᱹᱜᱤᱫ ᱟᱨ ᱱᱚᱣᱟ ᱢᱚᱱᱚᱨᱚᱧᱡᱚᱱ ᱞᱟᱹᱜᱤᱫ ᱠᱚᱦᱚᱸ ᱢᱮᱱᱟᱜᱼᱟ ᱱᱚᱣᱟ ᱠᱚᱫᱚ ᱡᱟᱦᱟᱸᱭ ᱡᱩᱫᱤ ᱪᱟᱦᱟᱣᱟᱭ ᱟᱡ ᱚᱱᱟ ᱢᱚᱱᱚᱨᱚᱧᱡᱚᱱ ᱞᱟᱹᱜᱤᱫ ᱛᱮᱦᱚᱸ ᱤᱭᱩᱡᱽ ᱫᱟᱲᱮᱭᱟᱜ ᱟᱭ ᱵᱮᱵᱚᱦᱟᱨ ᱫᱟᱲᱮᱭᱟᱜ ᱟᱭ ᱟᱨ ᱵᱟᱝᱠᱷᱟᱱ ᱫᱚ ᱱᱚᱣᱟ ᱫᱚ ᱢᱤᱫᱴᱟᱝ ᱥᱤᱪᱪᱷᱟ ᱪᱷᱮᱛᱨᱚ ᱞᱟᱹᱜᱤᱫ ᱠᱚᱦᱚᱸ ᱠᱟᱱᱟ ᱠᱟᱱ ᱜᱮᱭᱟ ᱱᱚᱣᱟ ᱫᱚ ᱟᱢ ᱡᱟᱦᱟᱸ ᱞᱮᱠᱟᱢ ᱪᱟᱦᱟᱣᱟ ᱚᱱᱠᱟᱢ ᱤᱭᱩᱡᱽ ᱫᱟᱲᱮᱭᱟᱜᱼᱟ ᱟᱨ ᱱᱚᱣᱟ ᱨᱮᱫᱚ ᱚᱻ ᱡᱟᱦᱟᱸ ᱛᱤᱱ ᱨᱮᱜᱮᱢ ᱡᱷᱤᱡᱟ ᱩᱱᱨᱮᱜᱮ ᱡᱷᱤᱡᱚᱜ ᱛᱟᱢᱟ